ᱵᱤᱫᱽᱫᱟᱹᱜᱟᱲ ᱠᱷᱚᱱ ᱢᱚᱦᱟ ᱵᱤᱫᱽᱫᱟᱹᱜᱟᱲ ᱨᱮ ᱠᱷᱮᱞᱳᱸᱰ ᱚᱱᱟ ᱯᱟᱥᱱᱟᱣ ᱞᱟᱹᱜᱤᱫ ᱥᱚᱨᱠᱟᱨᱟᱜ ᱠᱩᱨᱩᱢᱩᱴᱩ ᱫᱚ ᱟᱹᱰᱤᱜᱮ ᱠᱚᱢ ᱜᱮᱭᱟ ᱢᱟᱦᱟ ᱵᱤᱫᱽᱫᱟᱞᱚᱭ ᱯᱟᱥᱴᱟ ᱥᱮᱫ ᱠᱷᱚᱱ ᱫᱚ ᱱᱤᱛᱚᱜ ᱫᱚ ᱵᱟᱝᱠᱚ ᱦᱟᱛᱟᱣᱮᱫ ᱠᱚᱣᱟ ᱡᱟᱦᱟᱸ ᱛᱤᱱᱟᱹᱝᱜᱮ ᱠᱷᱤᱞᱟᱲᱤ ᱢᱮᱱᱟᱜ ᱠᱚᱣᱟ ᱡᱟᱦᱟᱸ ᱛᱤᱱᱟᱹᱜ ᱜᱮ ᱥᱯᱚᱴᱢᱮᱱ ᱢᱮᱱᱟᱜ ᱠᱚᱣᱟ ᱩᱱᱠᱩ ᱫᱚ ᱢᱤᱫᱴᱟᱝ ᱮᱠᱟᱰᱮᱢᱤ ᱥᱮᱫ ᱠᱷᱚᱱ ᱠᱚ ᱵᱚᱞᱚᱱ ᱠᱟᱱᱟ ᱡᱟᱦᱟᱭᱟᱜ ᱮᱠᱟᱰᱮᱢᱤ ᱢᱮᱱᱟᱜᱼᱟ ᱧᱮᱞ ᱞᱮᱠᱷᱟᱱ ᱩᱱᱤ ᱫᱚ ᱚᱱᱛᱮ ᱠᱷᱚᱱ ᱵᱚᱞᱚᱱ ᱠᱟᱱᱟ ᱟᱵᱚ ᱟᱹᱛᱩ ᱫᱤᱥᱚᱢ ᱨᱮᱱ ᱡᱟᱦᱟᱸ ᱛᱤᱱᱟᱹᱜ ᱜᱮ ᱜᱤᱫᱽᱨᱟᱹ ᱠᱚ ᱢᱮᱱᱟᱜ ᱠᱚ ᱛᱟᱵᱚ ᱠᱷᱮᱞᱳᱸᱰᱮᱜ ᱟᱠᱚ ᱩᱱᱠᱩ ᱫᱚ ᱢᱮᱱ ᱜᱟᱱᱚᱜᱼᱟ ᱦᱚᱭᱚᱝ ᱨᱮᱠᱚ ᱮᱱᱮᱡ ᱡᱚᱝ ᱠᱟᱱᱟ ᱩᱱᱠᱩ ᱫᱚ ᱵᱟᱠᱚ ᱴᱷᱤᱠᱟᱹ ᱫᱟᱲᱮᱭᱟᱜ ᱠᱟᱱᱟ ᱟᱞᱮ ᱫᱚ ᱪᱮᱫ ᱚᱱᱟ ᱤᱫᱤᱛᱮ ᱥᱚᱨᱠᱟᱨᱟᱜ ᱫᱷᱮᱭᱟᱱ ᱫᱚ ᱮᱠᱟᱰᱮᱢᱤ ᱥᱟᱶ ᱥᱟᱶᱛᱮ ᱢᱟᱦᱟ ᱵᱤᱫᱽᱫᱟᱞᱚᱭ ᱡᱟᱦᱟᱸ ᱵᱚᱱ ᱢᱮᱛᱟᱜᱟᱜ ᱠᱟᱱᱟ ᱢᱟᱦᱟ ᱵᱤᱫᱽᱫᱟᱹᱜᱟᱲ ᱚᱱᱟ ᱠᱚᱨᱮ ᱦᱚᱸ ᱫᱷᱮᱭᱟᱱ ᱞᱟᱹᱠᱛᱤᱜ ᱠᱟᱱᱟ ᱟᱨ ᱚᱸᱰᱮᱨᱮᱱ ᱜᱤᱫᱽᱨᱟᱹ ᱦᱚᱸ ᱟᱵᱚ ᱱᱮᱥᱱᱮᱞ ᱟᱨ ᱤᱱᱴᱟᱨᱱᱮᱥᱱᱮᱞ ᱞᱮᱵᱮᱞ ᱨᱮ ᱮᱱᱮᱡ ᱚᱪᱚ ᱫᱟᱲᱮᱭᱟᱠᱚ ᱢᱟᱭ ᱟᱵᱚ ᱫᱚ ᱚᱱᱟ ᱜᱮᱵᱚᱱ ᱠᱷᱚᱡᱚᱜ ᱠᱟᱱᱟ ᱱᱤᱛᱚᱜ ᱫᱷᱟᱹᱨᱤᱡ ᱟ ᱰᱤ ᱰᱷᱮᱨ ᱟᱹᱞᱤᱧ ᱦᱚᱸ ᱰᱤᱥᱴᱤᱠ ᱫᱷᱟᱹᱨᱤᱡ ᱫᱚ ᱰᱤᱥᱴᱤᱠ ᱟᱨ ᱮᱥᱮᱨ ᱫᱷᱟᱹᱨᱤᱡ ᱞᱤᱧ ᱮᱱᱮᱡ ᱠᱟᱜᱼᱟ ᱯᱷᱩᱴᱵᱚᱞ ᱟᱨ ᱛᱚᱵᱮ ᱯᱷᱩ ᱯᱷᱩᱴᱵᱚᱞ ᱨᱮ ᱱᱤᱛᱚᱜ ᱟᱹᱞᱤᱧ ᱪᱮᱫ ᱦᱚᱸ ᱵᱟᱹᱞᱤᱧ ᱧᱟᱢ ᱠᱟᱜᱼᱟ ᱩᱱᱟᱹᱜ ᱰᱷᱮᱨ ᱮᱱᱮᱡ ᱠᱟᱛᱮᱫ ᱠᱷᱟᱹᱞᱤ ᱥᱚᱢᱚᱭ ᱜᱮ ᱛᱟᱹᱞᱤᱧ ᱵᱮᱨᱵᱟᱫᱮᱱᱟ ᱱᱚᱜᱼᱚᱭ ᱱᱚᱝᱠᱟᱜᱮ ᱟ ᱰᱤ ᱞᱮᱠᱟᱱ ᱟᱹᱞᱤᱧ ᱞᱮᱠᱟᱱ ᱦᱚᱲ ᱢᱮᱱᱟᱜ ᱠᱚᱣᱟ ᱟᱞᱮ ᱟᱹᱛᱩᱨᱮᱢᱟ ᱰᱷᱮᱨ ᱠᱷᱚᱱ ᱰᱷᱮᱨ ᱟᱹᱰᱤ ᱰᱷᱮᱨ ᱢᱟᱱᱮ ᱵᱚᱞ ᱮᱱᱮᱡ ᱢᱟᱱᱮ ᱤᱭᱟᱹ ᱛᱚᱵᱮ ᱟᱹᱰᱤ ᱢᱟᱲᱟᱝ ᱫᱷᱟᱹᱨᱤᱡ ᱠᱚ ᱮᱱᱮᱡ ᱠᱟᱜᱼᱟ ᱟᱭᱰᱟ ᱫᱷᱟᱹᱨᱤᱡ ᱠᱚ ᱮᱱᱮᱡ ᱟᱭᱰᱟ ᱠᱷᱚᱱ ᱠᱚ ᱮᱱᱮᱡ ᱠᱟᱜᱼᱟ ᱡᱟᱢᱥᱮᱫᱽᱯᱩᱨ ᱞᱤᱜᱽ ᱠᱚ ᱮᱱᱮᱡ ᱠᱟᱜᱼᱟ ᱟᱹᱞᱤᱧ ᱦᱚᱸᱞᱤᱧ ᱮᱱᱮᱡ ᱠᱟᱜᱼᱟ ᱛᱚᱵᱮ ᱱᱤᱛᱚᱜ ᱫᱷᱟᱹᱨᱤᱡ ᱚᱠᱚᱭ ᱦᱚᱸ ᱯᱟᱲᱦᱟᱜ ᱠᱟᱛᱮᱫ ᱪᱮ ᱟᱵᱮᱱᱟᱜ ᱵᱚᱞ ᱮᱱᱮᱡ ᱠᱟᱛᱮᱫ ᱦᱚᱸ ᱱᱚᱠᱨᱤ ᱫᱚ ᱵᱟᱠᱚ ᱧᱟᱢ ᱠᱟᱜᱼᱟ